ᱦᱮᱸ ᱦᱮᱞᱳ ᱦᱮᱸ ᱟᱹᱞᱤᱧ ᱫᱚ ᱨᱤᱯᱳᱴᱟᱨ ᱠᱟᱱᱟᱞᱤᱧ ᱦᱮᱸ ᱟᱫᱚ ᱟᱸᱡᱚᱢᱮᱫ ᱛᱟᱦᱮᱱᱤᱧ ᱪᱮᱫ ᱞᱮᱠᱟ ᱵᱤᱱ ᱪᱟᱹᱠᱨᱤ ᱠᱚᱵᱤᱱ ᱵᱟᱹᱜᱤ ᱠᱮᱫᱼᱟ ᱨᱤᱴᱟᱲ ᱱᱟᱹᱵᱤᱱ ᱪᱮᱛᱟ ᱚᱲᱟᱜ ᱠᱚᱨᱮ ᱜᱮ ᱟᱪᱪᱷᱟ ᱦᱳᱭ ᱟᱫᱚ ᱦᱟᱸᱜ ᱚᱲᱟᱜ ᱨᱮᱜᱮ ᱛᱟᱦᱮᱱ ᱢᱟ ᱦᱩᱭᱩᱜᱼᱟ ᱦᱳᱭ ᱟᱫᱚ ᱟᱹᱵᱤᱱ ᱢᱟ ᱩᱱᱟᱹᱜ ᱫᱤᱱ ᱵᱮᱱ ᱪᱟᱹᱠᱨᱤ ᱠᱮᱫ ᱪᱟᱹᱠᱨᱤ ᱨᱮᱭᱟᱜ ᱚᱱᱩᱵᱷᱚᱵᱽ ᱠᱚ ᱠᱟᱹᱡ ᱱᱟᱥᱮ ᱫᱷᱟᱨᱟ ᱞᱟᱹᱭᱟᱹᱧ ᱵᱤᱱ ᱥᱮ ᱢᱟ ᱟᱨ ᱚᱸᱰᱮ ᱪᱮᱫ ᱠᱚ ᱚᱱᱠᱟᱱᱟᱜ ᱡᱟᱦᱟᱱᱟᱜ ᱵᱷᱮᱠᱮᱱᱴ ᱠᱚ ᱢᱮᱱᱟᱜᱼᱟ ᱦᱮᱸ ᱦᱮᱸ ᱟᱪᱪᱷᱟ ᱦᱮᱸ ᱚ ᱦᱚᱸ ᱟᱪᱪᱷᱟ ᱦᱮᱸ ᱚᱠᱟᱨᱮ ᱠᱚ ᱟᱪᱪᱷᱟ ᱦᱳᱭ ᱟᱫᱚ ᱡᱚᱠᱷᱚᱱ ᱟᱹᱵᱤᱱ ᱵᱤᱱ ᱠᱟᱹᱢᱤᱭᱟᱠᱟᱫ ᱛᱟᱦᱮᱱ ᱮᱱᱠᱷᱟᱱ ᱚᱱᱟ ᱦᱤᱥᱟᱹᱵᱽ ᱛᱮ ᱟᱯᱱᱟᱨ ᱦᱚᱸ ᱠᱟᱹᱡ ᱥᱟᱯᱲᱟᱜ ᱦᱩᱭᱩᱜᱼᱟ ᱟᱨ ᱡᱟᱦᱟᱸ ᱞᱮᱠᱟᱛᱮ ᱵᱮᱴᱟᱨ ᱛᱟᱦᱮᱱ ᱠᱷᱚᱱ ᱪᱟᱹᱠᱨᱤ ᱨᱮᱭᱟᱜ ᱪᱮᱥᱴᱟ ᱦᱩᱭᱩᱜᱼᱟ ᱚᱱᱟ ᱠᱚᱨᱮ ᱦᱚᱸ ᱟᱯᱮ ᱠᱚᱣᱟᱜ ᱜᱚᱲᱚ ᱥᱚᱯᱚᱦᱚᱫ ᱦᱚᱸ ᱠᱟᱹᱡ ᱫᱚᱨᱠᱟᱨᱚᱜ ᱠᱟᱱᱟ ᱦᱮᱸᱥᱮ ᱦᱮᱸ ᱦᱮᱸ ᱦᱮᱸ ᱫᱚᱨᱠᱟᱨ ᱠᱟᱱᱟ ᱦᱮᱸ ᱦᱮᱸ ᱟᱨ ᱴᱷᱤᱠ ᱜᱮᱭᱟ ᱛᱚᱵᱮ ᱟᱫᱚ ᱤᱭᱟᱹ ᱫᱚ ᱛᱤᱱᱟᱹᱜ ᱫᱤᱱ ᱨᱮᱵᱤᱱ ᱥᱮᱴᱮᱨ ᱠᱮᱫᱼᱟ ᱟᱨ ᱛᱤᱱᱟᱹᱜ ᱫᱤᱱ ᱨᱮᱵᱤᱱ ᱨᱤᱴᱟᱲ ᱠᱮᱫᱼᱟ ᱚ ᱦᱚᱸ ᱟᱪᱪᱷᱟ ᱟᱪᱪᱷᱟ ᱚ ᱦᱚᱸ ᱟᱫᱚ ᱱᱤᱛᱚᱝ ᱚᱱᱠᱟᱱᱟᱜ ᱤᱭᱟᱹ ᱠᱚᱫᱚ ᱢᱮᱱᱟᱜ ᱜᱮᱭᱟ ᱛᱚᱵᱮ ᱵᱷᱮᱠᱮᱱᱥᱤ ᱠᱚ ᱦᱮᱸ ᱴᱷᱤᱠ ᱜᱮᱭᱟ ᱛᱚᱵᱮ ᱜᱟᱯᱟ ᱢᱮᱭᱟᱝ ᱵᱷᱤᱛᱤᱨ ᱨᱮ ᱟᱹᱵᱤᱱ ᱥᱟᱞᱟᱜ ᱞᱤᱧ ᱧᱟᱯᱟᱢᱟ ᱟᱨ ᱫᱩᱲᱩᱵ ᱠᱟᱛᱮᱫ ᱜᱮ ᱠᱟᱹᱡ ᱜᱟᱞᱢᱟᱨᱟᱣ ᱵᱟᱲᱟ ᱦᱩᱭᱩᱜᱼᱟ ᱦᱮᱸ ᱦᱮᱸ ᱦᱮᱸ ᱟᱪᱪᱷᱟ ᱟᱪᱪᱷᱟ ᱦᱮᱸ ᱦᱮᱸ ᱟᱹᱞᱤᱧ ᱦᱮᱸ ᱦᱮᱸ ᱴᱷᱤᱠ ᱜᱮᱭᱟ ᱛᱚᱵᱮ ᱚᱱᱟ ᱜᱮᱞᱤᱧ ᱧᱮᱞᱮᱫᱼᱟ ᱦᱟᱸᱜ ᱢᱟ ᱦᱮᱸ ᱦᱮᱸ ᱴᱷᱤᱠ ᱴᱷᱤᱠ